ᱤᱧ ᱫᱚ ᱯᱚᱨᱚᱵᱽ ᱠᱚᱨᱮᱜ ᱫᱟᱠᱟ ᱩᱛᱩ ᱟᱨ ᱥᱟᱶᱛᱮ ᱡᱤᱞ ᱯᱤᱴᱷᱟᱹ ᱠᱚ ᱤᱥᱤᱱ ᱟᱹᱰᱤ ᱡᱳᱨᱤᱧ ᱠᱩᱥᱤᱭᱟᱜᱼᱟ ᱤᱱᱟᱹᱛᱮ ᱚᱱᱟ ᱠᱚᱜᱮ ᱤᱧ ᱫᱚ ᱟᱹᱰᱤ ᱢᱚᱡᱽ ᱥᱟᱹᱦᱤᱡ ᱥᱮ ᱟᱹᱰᱤ ᱥᱤᱵᱤᱞ ᱧᱚᱜ ᱤᱧ ᱩᱛᱩᱭ ᱜᱮᱭᱟ